ᱟᱢ ᱦᱚᱸ ᱱᱚᱣᱟ ᱵᱷᱟᱨᱚᱛ ᱵᱚᱨᱥᱚ ᱨᱮᱱ ᱪᱷᱚᱴᱤᱨᱤᱛᱩ ᱢᱚᱫᱽᱫᱷᱮ ᱨᱮ ᱱᱮᱛᱟᱨ ᱫᱚ ᱯᱮᱭᱟ ᱨᱤᱛᱩ ᱧᱮᱞ ᱧᱟᱢᱚᱜ ᱠᱟᱱᱟ ᱛᱚ ᱵᱚᱨᱥᱟ ᱥᱤᱛ ᱟᱨ ᱥᱚᱨᱚᱛ ᱛᱚ ᱱᱤᱭᱟᱹ ᱠᱚ ᱢᱚᱫᱽᱫᱷᱮ ᱨᱮᱜᱮ ᱟᱰᱤ ᱫᱤᱱ ᱦᱚᱭ ᱫᱟᱜ ᱡᱟᱯᱩᱫ ᱟᱰᱤ ᱫᱤᱱ ᱫᱚ ᱱᱚᱝᱠᱟ ᱜᱮ ᱠᱚᱢ ᱜᱮ ᱦᱤᱡᱩᱜ ᱠᱟᱱ ᱛᱟᱦᱮᱸᱱᱟ ᱟᱨ ᱱᱮᱛᱟᱨ ᱫᱚ ᱰᱷᱤᱨ ᱜᱤ ᱦᱤᱡᱩᱜ ᱠᱟᱱᱟ ᱛᱚ ᱥᱤᱛᱩᱝ ᱥᱚᱢᱚᱭ ᱦᱚᱸ ᱟᱰᱤ ᱥᱤᱛᱩᱝ ᱟᱨ ᱫᱟᱜ ᱥᱚᱢᱚᱭ ᱦᱚᱸ ᱚᱠᱟ ᱫᱟᱜ ᱞᱮᱠᱷᱟᱡ ᱟᱰᱤ ᱟᱸᱴ ᱦᱚᱭ ᱚᱲᱜ ᱠᱩᱱ ᱦᱚᱭ ᱩᱞᱴᱟᱹᱣᱮᱫ ᱛᱟᱠᱚᱣᱟᱭ ᱱᱚᱝᱠᱟ ᱜᱮ ᱦᱩᱭᱩᱜ ᱠᱟᱱᱟ ᱛᱚ ᱟᱰᱤ ᱫᱤᱱ ᱜᱮ ᱢᱚᱸᱡ ᱥᱤᱡᱤᱱ ᱛᱟᱦᱮᱸ ᱠᱟᱱᱟ ᱟᱨ ᱱᱮᱛᱟᱨ ᱢᱟ ᱠᱷᱟᱞᱤ ᱜᱮ ᱱᱚᱝᱠᱟ ᱜᱮ ᱦᱤᱡᱩᱜ ᱠᱟᱱᱟ ᱵᱚᱨᱥᱟ ᱥᱚᱢᱚᱭ ᱫᱚ ᱵᱚᱨᱥᱟ ᱦᱚᱸ ᱵᱟᱭ ᱵᱚᱨᱥᱟᱭᱮᱫᱟ ᱟᱨ ᱫᱟᱜ ᱮᱫᱟᱭ ᱠᱳᱱᱳ ᱠᱟᱢᱤ ᱨᱮᱜᱮ ᱵᱟᱝ ᱞᱟᱜᱟᱜ ᱠᱟᱱᱟ ᱛᱚ ᱦᱚᱲ ᱠᱚᱦᱚᱸ ᱪᱮᱠᱟ ᱠᱚ ᱱᱚᱝᱠᱟ ᱠᱚ ᱪᱟᱥᱵᱟᱥᱟ ᱟᱨ ᱤᱭᱟᱹ ᱱᱚᱝᱠᱟᱱ ᱥᱚᱨᱚᱛ ᱠᱟᱞ ᱥᱚᱢᱚᱭ ᱦᱚᱸ ᱮᱸᱜ ᱱᱚᱝᱠᱟ ᱫᱤᱵᱤ ᱯᱩᱡᱟᱹ ᱦᱮᱡ ᱞᱮᱱᱠᱷᱟᱡ ᱜᱮᱠᱚ ᱮᱸᱜ ᱠᱟᱥᱤ ᱵᱟᱦᱟ ᱠᱚ ᱧᱮᱞ ᱞᱮᱠᱷᱟᱡ ᱜᱮᱠᱚ ᱵᱩᱡᱷᱟᱹᱣᱟ ᱦᱚᱲ ᱦᱮᱸ ᱫᱮᱵᱤ ᱯᱩᱡᱟᱹ ᱦᱤᱡᱩᱜ ᱠᱟᱱᱟ ᱚᱱᱠᱟᱛᱮᱠᱚ ᱵᱩᱡᱷᱟᱹᱣ ᱧᱟᱢᱮᱫ ᱛᱟᱦᱮᱸᱱᱟ ᱟᱨ ᱱᱚᱝᱠᱟ ᱨᱮᱭᱟᱲ ᱫᱤᱱ ᱦᱚᱸ ᱱᱚᱝᱠᱟ ᱜᱮ ᱟᱰᱤ ᱟᱸᱴ ᱜᱮ ᱨᱮᱭᱟᱲᱟ ᱟᱵᱟᱨ ᱞᱚᱞᱚ ᱫᱤᱱ ᱦᱚᱸ ᱰᱷᱮᱨ ᱜᱮ ᱞᱚᱞᱚᱣᱟ